ᱤᱧ ᱫᱚ ᱵᱮᱥᱤ ᱫᱚ ᱜᱟᱹᱲᱟᱹᱭ ᱦᱟᱹᱠᱩᱧ ᱠᱩᱥᱤᱭᱟᱠᱚᱣᱟ ᱜᱟᱹᱲᱟᱹᱭ ᱦᱟᱹᱠᱩ ᱥᱤᱯᱤ ᱫᱚ ᱟᱹᱰᱤ ᱡᱳᱨ ᱜᱮ ᱥᱤᱵᱤᱞᱟ ᱥᱟᱫᱷᱟᱨᱱᱚᱛᱚ ᱦᱚᱲ ᱫᱚ ᱵᱮᱥᱤ ᱠᱟᱭ ᱛᱮᱫᱚ ᱯᱩᱴᱷᱤ ᱦᱟᱹᱠᱩ ᱜᱟᱹᱲᱟᱹᱭ ᱦᱟᱹᱠᱩ ᱫᱚᱱ ᱪᱚᱲᱜᱚᱡ ᱤᱪᱟᱹᱜ ᱦᱟᱹᱠᱩ ᱞᱩᱛᱩᱨ ᱦᱟᱹᱠᱩ ᱛᱟᱞᱮ ᱦᱟᱹᱠᱩ ᱟᱨᱚ ᱮᱢᱟᱱ ᱦᱟᱹᱠᱩ ᱠᱚ ᱡᱚᱢ ᱠᱚ ᱠᱩᱥᱤᱭᱟᱠᱚ ᱜᱮᱭᱟ ᱟᱹᱰᱤ ᱡᱳᱨ ᱜᱮ ᱩᱱᱠᱩ ᱫᱚ ᱡᱚᱡᱚ ᱥᱟᱞᱟᱜ ᱩᱛᱩ ᱫᱚ ᱟᱹᱰᱤ ᱡᱳᱨ ᱜᱮᱠᱚ ᱥᱤᱵᱤᱞᱟ ᱮᱢᱟᱱ ᱠᱚ